ᱞᱟᱹᱵᱤᱫᱚᱜ ᱟᱨ ᱫᱟᱲᱮ ᱰᱷᱮᱨᱚᱜ ᱞᱟᱹᱜᱤᱫ ᱡᱟᱦᱟᱸ ᱡᱟᱦᱟᱸ ᱵᱮᱭᱟᱢ ᱠᱚ ᱪᱮᱫᱚᱜ ᱟᱹᱧ ᱚᱱᱟ ᱵᱮᱭᱟᱢ ᱠᱚᱫᱚ ᱦᱩᱭᱩᱜ ᱠᱟᱱᱟ ᱡᱳᱜᱟᱥᱚᱱ ᱯᱚᱫᱽᱫᱟᱥᱚᱱ ᱵᱚᱡᱽᱨᱟᱥᱚᱱ ᱥᱚᱵᱟᱥᱚᱱ ᱫᱷᱮᱭᱟᱱᱟᱥᱚᱱ ᱱᱤᱭᱟᱹ ᱠᱚ ᱠᱚᱨᱟᱣᱤᱧ ᱦᱮᱸ ᱥᱮᱛᱟᱜ ᱥᱮᱛᱟᱜ ᱵᱮᱲᱟ ᱟᱨᱠᱤ ᱡᱚᱠᱷᱚᱱ ᱫᱟᱹᱲᱟᱜ ᱥᱮᱛᱟᱜ ᱵᱮᱲᱟ ᱡᱚᱠᱷᱚᱱ ᱪᱟᱞᱟᱜ ᱤᱧ ᱩᱱ ᱡᱚᱠᱷᱚᱱ ᱛᱚ ᱮᱢᱱᱤ ᱛᱮᱜᱮ ᱥᱮᱛᱟᱜ ᱨᱮ ᱫᱟᱹᱲᱟᱜ ᱥᱮᱱᱚᱜ ᱜᱤᱭᱟᱹᱧ ᱦᱚᱲᱢᱚ ᱵᱷᱟ ᱜᱤ ᱫᱚᱦᱚ ᱞᱟᱹᱜᱤᱫ ᱛᱮ ᱥᱮᱛᱟᱜ ᱵᱮᱲᱟ ᱡᱩᱫᱤ ᱫᱟᱹᱲᱟᱜᱼᱟᱢ ᱛᱟᱦᱞᱮ ᱠᱷᱟᱱ ᱫᱚ ᱦᱚᱲᱢᱚ ᱵᱷᱟᱜᱮ ᱵᱩᱡᱷᱟᱹᱜᱼᱟ ᱦᱚᱲᱢᱚ ᱢᱟᱱᱮ ᱢᱚᱱᱮ ᱨᱮ ᱚᱞᱚᱥᱚᱛᱟ ᱦᱚᱸ ᱵᱟᱝ ᱵᱩᱡᱷᱟᱹᱜᱼᱟ ᱡᱟᱦᱟᱸ ᱚᱞᱚᱥᱚᱛᱟ ᱠᱮ ᱦᱤᱡᱩᱜᱼᱟ ᱚᱱᱟ ᱠᱚᱦᱚᱸ ᱚᱱᱟ ᱚᱱᱟ ᱠᱚ ᱟᱥᱚᱱ ᱠᱚ ᱠᱚᱨᱟᱣ ᱠᱟᱛᱮ ᱟᱨᱠᱤ ᱢᱟᱱᱮ ᱡᱚᱛᱚ ᱠᱤᱪᱷᱩ ᱚᱱᱟ ᱠᱚ ᱤᱭᱟᱹᱜᱼᱟ ᱚᱱᱟ ᱚᱞᱚᱥᱚᱛᱟ ᱠᱚ ᱵᱟᱝ ᱦᱤᱡᱩᱜᱼᱟ ᱛᱟᱦᱞᱮ ᱚᱱᱟ ᱚᱱᱟ ᱠᱚ ᱠᱚᱨᱟᱣ ᱞᱮᱠᱷᱟᱱ ᱱᱤᱝᱠᱟᱹ ᱦᱚᱲᱢᱚ ᱵᱷᱟᱹᱜᱤᱧ ᱵᱩᱡᱟ ᱥᱚᱵᱽ ᱥᱚᱢᱚᱭ ᱥᱚᱨᱤᱨ ᱯᱷᱤᱴ ᱛᱟᱦᱮᱱᱟ ᱵᱷᱟᱹᱜᱤ ᱵᱩᱡᱩᱜᱼᱟ ᱡᱟᱦᱟᱸ ᱡᱟᱹᱯᱤᱫ ᱡᱟᱹᱯᱤᱫ ᱵᱷᱟᱵᱽ ᱠᱚ ᱚᱝᱠᱟ ᱤᱭᱟᱹ ᱠᱚ ᱦᱤᱡᱩᱜᱼᱟ ᱚᱱᱟ ᱠᱚᱦᱚᱸ ᱵᱟᱝ ᱦᱤᱡᱩᱜᱼᱟ ᱛᱟᱯᱚᱨᱮ